ᱤᱧᱟᱹᱜ ᱠᱩᱠᱞᱤ ᱫᱚ ᱱᱚᱶᱟ ᱜᱮ ᱟᱠᱚᱣᱟᱜ ᱥᱮᱨᱮᱧ ᱦᱩᱱᱟᱹᱨ ᱩᱛᱱᱟᱹᱣ ᱞᱟᱹᱜᱤᱫ ᱱᱚᱶᱟᱜᱮᱧ ᱢᱮᱱᱟ ᱥᱮᱨᱮᱧ ᱡᱟᱛᱮ ᱢᱚᱸᱡᱽ ᱧᱚᱜ ᱠᱚ ᱨᱚᱲᱟ ᱟᱨ ᱚᱱᱟ ᱥᱮᱨᱮᱧ ᱨᱮ ᱢᱚᱸᱡᱽ ᱧᱚᱜ ᱢᱤᱭᱩᱡᱤᱠ ᱡᱟᱛᱮ ᱛᱟᱦᱮᱸᱱ ᱟᱸᱡᱚᱢ ᱛᱮᱦᱚᱸ ᱢᱚᱸᱡᱽ ᱜᱮ ᱟᱹᱭᱠᱟᱹᱜ ᱚᱱᱟ ᱜᱮ